ᱦᱮᱸ ᱦᱮᱞᱳ ᱚ ᱱᱚᱸᱰᱮ ᱧᱮᱞᱡᱚᱝ ᱡᱟᱭᱜᱟ ᱫᱚ ᱟᱭᱢᱟᱜᱮ ᱢᱮᱱᱟᱜᱼᱟ ᱡᱮᱢᱚᱱ ᱢᱮᱱᱟᱜᱼᱟ ᱫᱷᱚᱨᱚ ᱨᱟᱡᱽ ᱵᱟᱹᱲᱤ ᱠᱚ ᱢᱮᱱᱟᱜᱼᱟ ᱛᱟᱨᱚᱨᱮ ᱟᱢᱟᱜ ᱫᱷᱚᱨᱚ ᱵᱤᱥᱥᱚ ᱵᱷᱟᱨᱚᱛᱤ ᱢᱮᱱᱟᱜᱼᱟ ᱛᱟᱨᱯᱚᱨᱮ ᱥᱨᱤᱡᱚᱱᱤ ᱢᱮᱱᱟᱜᱼᱟ ᱦᱮᱸ ᱱᱚᱝᱠᱟ ᱤᱭᱟᱹ ᱛᱮᱜᱮ ᱵᱚᱞᱮ ᱦᱮᱸ ᱚᱱᱟ ᱤᱭᱟᱹ ᱰᱟᱦᱟᱨ ᱛᱮᱜᱮ ᱵᱚᱞᱮᱢ ᱪᱟᱞᱟᱜᱼᱟ ᱟᱛᱳ ᱡᱟᱭᱜᱟ ᱛᱮᱜᱮ ᱦᱮᱸ ᱧᱮᱞᱡᱚᱝ ᱡᱟᱭᱜᱟ ᱫᱚ ᱦᱮᱸ ᱟᱭᱢᱟ ᱨᱚᱠᱚᱢ ᱦᱮᱸ ᱚᱱᱮᱠ ᱨᱚᱠᱚᱢ ᱡᱤᱱᱤᱥ ᱢᱮᱱᱟᱜᱼᱟ ᱧᱮᱞᱡᱚᱝ ᱦᱮᱸ ᱚᱱᱮ ᱤᱭᱟᱹ ᱥᱮᱫ ᱞᱮᱠᱟᱛᱮ ᱢᱟᱱᱮ ᱢᱟᱱᱮ ᱰᱟᱦᱟᱨ ᱤᱭᱟᱹᱥᱮᱫ ᱞᱮᱠᱟ ᱛᱮᱜᱮ ᱯᱮ ᱪᱟᱞᱟᱣ ᱞᱮᱱᱠᱷᱟᱱ ᱜᱮ ᱚᱱᱟᱯᱮ ᱧᱮᱞ ᱧᱟᱢᱟ ᱚᱱᱟ ᱡᱟᱭᱜᱟ ᱟᱭᱢᱟ ᱨᱚᱠᱚᱢ ᱡᱤᱱᱤᱥ ᱢᱮᱱᱟᱜᱼᱟ ᱧᱮᱞᱡᱚᱝ ᱪᱟᱞᱟᱣ ᱞᱮᱱᱠᱷᱟᱱ ᱧᱮᱞ ᱠᱟᱹᱜ ᱜᱮᱧ ᱵᱩᱡᱷᱟᱹᱣᱟᱢ ᱚᱸᱰᱮ ᱦᱮᱸ ᱦᱮᱸ ᱵᱤᱥᱥᱚ ᱵᱷᱟᱨᱚᱛᱤ ᱧᱮᱞᱡᱚᱝ ᱡᱟᱭᱜᱟ ᱦᱚᱸ ᱯᱟᱲᱦᱟᱣ ᱦᱚᱸ ᱟᱭᱢᱟ ᱨᱚᱠᱚᱢ ᱢᱟᱱᱮ ᱟᱭᱢᱟ ᱨᱚᱠᱚᱢ ᱡᱤᱱᱤᱥ ᱜᱮ ᱢᱮᱱᱟᱜᱼᱟ ᱧᱮᱞᱡᱚᱝ ᱡᱤᱱᱤᱥ ᱠᱚ ᱟᱭᱢᱟ ᱚᱠᱚᱡ ᱢᱮᱱᱟᱜᱼᱟ ᱦᱮᱸ ᱦᱮᱸ ᱦᱮᱸ ᱦᱮᱸ ᱦᱮᱸ ᱦᱮᱸ ᱦᱳᱭ ᱫᱷᱚᱨᱚ ᱥᱟᱢᱵᱟᱹᱴᱤ ᱥᱮᱫ ᱞᱮᱠᱟ ᱛᱮᱜᱮ ᱚᱱᱠᱟ ᱦᱮᱸ ᱦᱮᱸ

ᱦᱮᱸ ᱦᱮᱸ ᱦᱮᱸ ᱦᱮᱸ ᱦᱮᱸ ᱦᱮᱸ ᱦᱮᱸ ᱵᱮᱥᱤ ᱥᱟᱺᱜᱤᱧ ᱫᱚ ᱵᱟᱝ ᱥᱩᱨ ᱜᱮᱭᱟ ᱦᱮᱸ ᱥᱩᱨ ᱜᱮᱭᱟ ᱟᱹᱰᱤ ᱥᱟᱺᱜᱤᱧ ᱫᱚ ᱵᱟᱝ ᱴᱤᱠᱤᱴ ᱫᱚ ᱚᱸᱰᱮ ᱪᱟᱞᱟᱣ ᱞᱮᱱᱠᱷᱟᱱ ᱜᱮ ᱵᱩᱡᱷᱟᱹᱣᱟᱢ ᱚᱸᱰᱮ ᱪᱟᱞᱟᱣ ᱞᱮᱱᱠᱷᱟᱡ ᱜᱮ ᱦᱮᱸ ᱡᱮ ᱦᱮᱸ ᱚᱸᱰᱮ ᱯᱮ ᱧᱮᱞ ᱞᱮᱠᱷᱟᱡ ᱜᱮ ᱚᱸᱰᱮ ᱪᱟᱞᱟᱣ ᱞᱮᱱᱠᱷᱟᱡ ᱜᱮᱯᱮ ᱵᱩᱡᱷᱟᱹᱣᱟ ᱦᱮᱸ ᱚᱱᱟ ᱚᱱᱟᱠᱚ ᱮᱞᱟᱠᱟ ᱨᱮᱜᱮ ᱢᱟᱱᱮ ᱚᱱᱟ ᱠᱚ ᱵᱚᱞᱮ ᱚᱱᱟ ᱠᱚ ᱡᱟᱭᱜᱟ ᱨᱮᱜᱮ ᱦᱮᱸ ᱦᱮᱸ ᱦᱮᱸ ᱵᱟᱝ ᱥᱟᱺᱜᱤᱧᱟ ᱵᱮᱥᱤ ᱫᱚ ᱦᱮᱸ ᱥᱠᱩᱞ ᱦᱮᱸ ᱥᱠᱩᱞ ᱡᱚᱛᱚ ᱡᱚᱛᱚᱜᱮ ᱡᱚᱛᱚ ᱨᱚᱠᱚᱢᱜᱮ ᱢᱮᱱᱟᱜᱼᱟ ᱠᱟᱹᱴᱤᱡ ᱜᱤᱫᱽᱨᱟᱹ ᱠᱟᱹᱴᱤᱡ ᱠᱷᱚᱱ ᱞᱟᱹᱴᱩ ᱚᱵᱫᱤ ᱜᱮ ᱢᱮᱱᱟᱜᱼᱟ ᱵᱤᱥᱥᱚ ᱵᱷᱟᱨᱚᱛᱤ ᱨᱮᱫᱚ ᱚᱱᱮ ᱦᱮᱸ ᱦᱮᱸ ᱦᱮᱸ ᱦᱮᱸ ᱢᱚᱡᱽ ᱜᱮᱯᱮ ᱵᱩᱡᱷᱟᱹᱣᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱭᱢᱟ ᱥᱟᱨᱦᱟᱣ ᱦᱮᱸ